ᱚᱻ ᱤᱧ ᱱᱚᱣᱟ ᱤᱭᱟᱹ ᱠᱷᱚᱡ ᱤᱧ ᱢᱮᱛᱟᱢ ᱠᱟᱱᱟ ᱛᱚ ᱢᱮᱱᱮᱫᱟᱹᱧ ᱠᱩᱞᱤᱭᱮᱫ ᱢᱮᱭᱟᱹᱧ ᱟᱯᱮ ᱥᱚᱦᱨᱟᱭ ᱛᱤᱥ ᱠᱚᱨᱮ ᱯᱮ ᱫᱤᱱ ᱟᱠᱟᱫᱟ ᱚᱻ ᱢᱮᱱᱮᱫᱟᱹᱧ ᱥᱚᱦᱨᱟᱭ ᱛᱤᱥ ᱠᱚᱨᱮ ᱯᱮ ᱫᱤᱱ ᱟᱠᱟᱫᱟ ᱟᱯᱮ ᱫᱚ ᱦᱮᱸ ᱦᱮᱸ ᱚᱻ ᱦᱮᱸ ᱦᱮᱸ ᱛᱚ ᱟᱯᱮ ᱢᱟᱱᱮ ᱪᱮᱫ ᱞᱮᱠᱟ ᱯᱮ ᱠᱚᱨᱟᱣ ᱜᱮᱭᱟ ᱢᱟᱱᱮ ᱪᱮᱫ ᱞᱮᱠᱟ ᱯᱮ ᱵᱷᱟᱵᱟᱣ ᱟᱠᱟᱫᱟ ᱪᱮᱫ ᱞᱮᱠᱟ ᱱᱮᱥ ᱫᱚ ᱱᱮᱥ ᱫᱚ ᱪᱮᱫ ᱞᱮᱠᱟ ᱯᱮ ᱠᱚᱨᱟᱣᱟ ᱦᱮᱸ ᱦᱮᱸ ᱞᱟᱹᱭᱢᱮ

ᱚᱻ ᱚᱻ

ᱦᱮᱸ ᱦᱮᱸ ᱚᱱᱟ ᱜᱮᱛᱚ ᱦᱮᱸ ᱥᱮᱭ

ᱦᱮᱸ ᱚᱱᱟᱜᱮᱧ ᱢᱮᱱᱮᱫᱟᱹᱧ ᱠᱩᱞᱤ ᱦᱮᱸ ᱞᱤᱧ ᱞᱤᱧ ᱠᱩᱞᱤ ᱵᱩᱡᱷᱟᱹᱣ ᱮᱫᱟᱹᱧ ᱢᱮᱱᱮᱫᱟᱹᱧ ᱛᱤᱥ ᱠᱚᱨᱮ ᱛᱟᱠᱚ ᱚᱱᱟᱛᱤᱧ ᱠᱩᱞᱤᱭᱮᱫ ᱢᱮᱭᱟ ᱦᱮᱸ ᱱᱮᱛᱟᱨ ᱦᱮᱸ ᱞᱟᱦᱟ ᱛᱮ ᱞᱮᱠᱟ ᱠᱷᱚᱡ ᱫᱚ ᱱᱮᱛᱟᱨ ᱫᱚ ᱟᱭᱢᱟ ᱟᱭᱢᱟ ᱢᱟᱱᱮ ᱯᱟᱞᱴᱟᱣ ᱟᱠᱟᱱ ᱛᱟᱵᱚᱱᱟ

ᱟᱭᱢᱟ ᱟᱭᱢᱟ ᱯᱟᱞᱴᱟᱣ ᱟᱠᱟᱱ ᱛᱟᱵᱚᱱᱟᱛᱚ ᱱᱮᱛᱟᱨ ᱫᱚ ᱦᱮᱸ ᱦᱮᱸ ᱦᱮᱸ

ᱦᱮᱸ ᱦᱮᱸ ᱦᱮᱸ ᱦᱮᱸ

ᱦᱮᱸ ᱤᱱᱟᱹᱜᱮᱧ ᱞᱟᱹᱭᱮᱫᱟ ᱟᱞᱮ ᱟᱛᱳ ᱨᱮᱦᱚᱸ ᱮᱱᱠᱟᱜᱮ ᱤᱱᱟᱹ ᱠᱚ ᱤᱱᱟᱹᱜᱮ ᱯᱚᱪᱤᱥ ᱪᱷᱟᱵᱤᱥ ᱠᱚᱨᱮ ᱜᱮ ᱦᱮᱸ ᱦᱮᱸ ᱦᱮᱸ ᱦᱮᱸ ᱦᱮᱸ